ᱡᱚᱛᱚ ᱫᱷᱚᱨᱚᱢ ᱥᱮ ᱡᱟᱹᱛᱤ ᱡᱚᱛᱚ ᱦᱚᱲᱟᱜ ᱜᱮ ᱡᱩᱫᱟᱹ ᱡᱩᱫᱟᱹ ᱱᱟᱜᱟᱢ ᱯᱟᱸᱡᱟ ᱠᱟᱛᱮᱜ ᱡᱚᱯᱲᱟᱣ ᱛᱟᱦᱮᱱ ᱠᱚ ᱠᱷᱚᱡᱚᱜᱼᱟ ᱚᱱᱠᱟᱜᱮ ᱤᱧᱦᱚᱸ ᱤᱧᱟᱹᱜ ᱱᱟᱜᱟᱢ ᱥᱟᱵ ᱫᱚᱦᱚᱧ ᱠᱷᱚᱡᱚᱜᱼᱟ ᱡᱮᱢᱚᱱ ᱱᱤᱛ ᱦᱟᱹᱵᱤᱡ ᱡᱟᱦᱟᱸᱭ ᱢᱟᱨᱮ ᱦᱟᱯᱲᱟᱢ ᱠᱚ ᱱᱤᱭᱚᱢ ᱦᱚᱴᱚ ᱟᱠᱟᱫᱟ ᱚᱱᱟ ᱱᱤᱭᱚᱢ ᱛᱮᱜᱮ ᱡᱚᱛᱚ ᱞᱮᱠᱟᱱ ᱠᱟᱹᱢᱤᱦᱚᱨᱟ ᱠᱩ ᱦᱩᱭᱩᱜ ᱠᱟᱱᱟ ᱡᱮᱞᱮᱠᱟ ᱢᱤᱫᱴᱮᱱ ᱢᱟᱹᱱᱢᱤ ᱡᱟᱱᱟᱢ ᱠᱷᱚᱱ ᱜᱚᱡᱚᱜ ᱫᱷᱟᱹᱵᱤᱡᱽ ᱡᱟᱦᱟᱱ ᱠᱟᱹᱢᱤᱦᱚᱨᱟ ᱠᱚ ᱢᱮᱱᱟᱜᱼᱟ ᱟᱨ ᱵᱟᱯᱞᱟᱨᱮ ᱡᱟᱦᱟᱸ ᱱᱤᱭᱚᱢ ᱢᱮᱱᱟᱜ ᱛᱟᱵᱚᱱᱟ ᱚᱱᱟ ᱚᱱᱟ ᱠᱚᱡ ᱱᱤᱛ ᱫᱷᱟᱹᱵᱤᱡ ᱵᱚᱱ ᱥᱟᱵ ᱫᱚᱦᱚ ᱟᱠᱟᱫ ᱜᱮᱭᱟ ᱱᱤᱛ ᱫᱷᱟᱹᱵᱤᱡ ᱚᱱᱟ ᱱᱤᱭᱚᱢ ᱛᱮᱜᱮ ᱪᱚᱞ ᱦᱤᱡᱩᱜ ᱠᱟᱱ ᱛᱟᱵᱚᱱᱟ ᱟᱨ ᱡᱟᱦᱟᱸ ᱥᱟᱱᱛᱟᱲᱤ ᱯᱟᱹᱨᱥᱤᱛᱮ ᱟᱵᱚ ᱵᱚᱱ ᱨᱚᱲ ᱮᱫᱟᱵᱚᱱ ᱥᱮ ᱚᱞᱚᱜ ᱯᱟᱲᱦᱟᱜ ᱠᱟᱱᱟᱵᱚᱱ ᱚᱱᱟ ᱥᱟᱱᱛᱟᱲᱤ ᱯᱟᱹᱨᱥᱤ ᱨᱮᱭᱟᱜ ᱡᱟᱦᱟᱸ ᱞᱤᱯᱤ ᱡᱟᱦᱟᱸ ᱫᱚ ᱚᱞ ᱪᱤᱠᱤ ᱵᱚᱱ ᱢᱮᱛᱟᱜ ᱠᱟᱱᱟ ᱚᱱᱟ ᱫᱚ ᱯᱚᱱᱰᱤᱛ ᱨᱩᱜᱷᱩᱱᱟᱛᱷ ᱢᱩᱨᱢᱩᱭ ᱚᱞ ᱦᱚᱴᱚ ᱟᱠᱟᱫᱟ ᱥᱮ ᱵᱮᱱᱟᱣ ᱟᱠᱟᱫᱟ ᱤᱧᱟᱹᱜ ᱱᱚᱣᱟᱜᱮ ᱩᱭᱦᱟᱹᱨ ᱡᱮ ᱟᱵᱚ ᱡᱚᱛᱚᱦᱚᱲᱜᱮ ᱱᱚᱝᱠᱟᱜᱮ ᱟᱵᱚᱣᱟᱜ ᱱᱟᱜᱟᱢ ᱵᱚᱱ ᱥᱟᱵ ᱫᱚᱦᱚᱭ ᱢᱟ ᱡᱟᱦᱟᱸᱛᱮ ᱟᱵᱚᱣᱟᱜ ᱡᱟᱦᱟᱸ ᱥᱟᱱᱛᱟᱲᱤ ᱯᱟᱹᱨᱥᱤ ᱚᱱᱟ ᱟᱹᱰᱤ ᱢᱟᱨᱥᱟᱞ ᱰᱟᱦᱟᱨᱮ ᱦᱤᱡᱩᱜ ᱢᱟ